ᱥᱟᱱᱛᱟᱲᱤ ᱯᱟᱹᱨᱥᱤ ᱫᱚ ᱟᱹᱰᱤ ᱥᱚᱨᱮᱥ ᱯᱟᱹᱨᱥᱤ ᱠᱟᱱᱟ ᱥᱟᱱᱛᱟᱲᱤ ᱯᱟᱹᱨᱥᱤ ᱛᱮ ᱨᱚᱨᱚᱲ ᱞᱟᱹᱜᱤᱫ ᱛᱮᱫᱚ ᱮᱠᱮᱱ ᱥᱟᱱᱛᱟᱲ ᱜᱮᱠᱚ ᱨᱚᱨᱚᱲᱟ ᱥᱟᱱᱛᱟᱲᱤ ᱯᱟᱹᱨᱥᱤ ᱨᱮᱭᱟᱜ ᱟᱹᱰᱤᱜᱟᱱ ᱟᱹᱲᱟᱹ ᱨᱮᱭᱟᱜ ᱢᱮᱱᱮᱛ ᱫᱚ ᱵᱷᱮᱜᱟᱨ ᱵᱷᱮᱜᱟᱨ ᱜᱮᱭᱟ ᱡᱮᱞᱮᱠᱟ ᱪᱮᱬᱮ ᱫᱚᱭ ᱟᱵ ᱠᱟᱱᱟ ᱦᱚᱲ ᱫᱚᱭ ᱫᱩᱲᱩᱵ ᱠᱟᱱᱟ ᱰᱟᱹᱝᱨᱤ ᱫᱚᱭ ᱫᱩᱲᱩᱵ ᱠᱟᱱᱟ ᱢᱮᱱᱠᱷᱟᱱ ᱵᱟᱝᱞᱟ ᱯᱟᱹᱨᱥᱤ ᱛᱮᱫᱚ ᱱᱚᱣᱟ ᱠᱚᱫᱚ ᱯᱟᱠᱷᱤᱭᱳᱣ ᱵᱚᱥᱮᱪᱷᱮ ᱢᱟᱱᱩᱥᱳᱣ ᱵᱚᱥᱮᱪᱷᱮ ᱜᱳᱨᱩᱨᱳ ᱵᱚᱥᱮᱪᱷᱮ ᱟᱨᱚ ᱱᱚᱝᱠᱟᱜᱮ ᱧᱮᱞᱚᱜ ᱠᱟᱱᱟ ᱡᱮ ᱤᱧ ᱫᱟᱠᱟᱧ ᱡᱚᱢᱟ ᱫᱟᱠᱟᱧ ᱡᱚᱢᱟ ᱫᱟᱜ ᱤᱧ ᱧᱩᱭᱟ ᱯᱩᱸᱜᱤᱧ ᱧᱩᱭᱟ ᱢᱮᱱᱠᱷᱟᱱ ᱵᱟᱝᱞᱟ ᱯᱟᱹᱨᱥᱤ ᱛᱮᱫᱚ ᱵᱷᱟᱛᱳ ᱠᱷᱟᱵᱳ ᱡᱚᱞᱳᱣ ᱠᱷᱟᱵᱳ ᱵᱤᱲᱤᱭᱳᱣ ᱠᱷᱟᱵᱳ ᱡᱚᱛᱚᱱᱟᱜ ᱜᱮ ᱟᱨ ᱱᱚᱝᱠᱟᱜᱮ ᱟᱵᱚᱱᱟᱜ ᱥᱟᱱᱛᱟᱲᱤ ᱞᱟᱠᱪᱟᱨ ᱫᱚ ᱟᱵᱚ ᱟᱛᱳ ᱠᱚᱨᱮᱜ ᱡᱟᱦᱟᱱᱟᱜ ᱡᱟᱣᱨᱟ ᱠᱚᱨᱮᱜ ᱥᱮ ᱢᱟᱹᱡᱷᱤ ᱢᱟᱰᱣᱟ ᱠᱚᱨᱮ ᱥᱟᱱᱛᱟᱲᱤ ᱯᱟᱹᱨᱥᱤ ᱛᱮ ᱟᱹᱰᱤ ᱱᱟᱯᱟᱭ ᱛᱮᱠᱚ ᱜᱟᱞᱚᱪ ᱜᱚᱴᱟᱭᱟ ᱟᱨ ᱚᱱᱟ ᱠᱚᱨᱮ ᱢᱟᱹᱱ ᱠᱚ ᱮᱢᱟ ᱥᱟᱱᱛᱟᱲᱤ ᱛᱮᱜᱮ ᱚᱱᱟᱛᱮ ᱥᱟᱱᱛᱟᱲᱤ ᱯᱟᱹᱨᱥᱤ ᱫᱚ ᱟᱹᱰᱤ ᱥᱚᱨᱮᱥ ᱯᱟᱹᱨᱥᱤ ᱥᱮ ᱟᱹᱰᱤ ᱠᱮᱴᱮᱡ ᱯᱟᱹᱨᱥᱤ ᱜᱮ ᱠᱟᱱᱟ